ᱱᱚᱜᱼᱚᱸᱭ ᱟᱵᱚ ᱦᱚᱲᱟᱜ ᱫᱚ ᱵᱟᱦᱟ ᱥᱚᱨᱦᱟᱭ ᱵᱟᱯᱞᱟ ᱵᱟᱯᱞᱟ ᱠᱟᱨᱟᱢ ᱱᱚᱣᱟ ᱠᱚ ᱟᱹᱰᱤ ᱰᱷᱮᱨ ᱯᱚᱨᱚᱵᱽ ᱢᱮᱱᱟᱜ ᱛᱟᱵᱚᱱᱟ ᱛᱚ ᱱᱚᱣᱟ ᱠᱚ ᱟᱹᱰᱤ ᱢᱚᱡᱽ ᱛᱮ ᱡᱮ ᱟᱵᱚ ᱫᱚᱵᱚᱱ ᱢᱟᱱ ᱢᱟᱱᱚᱛ ᱟᱹᱜᱩᱭᱮᱫᱟ ᱟᱹᱰᱤ ᱫᱤᱱ ᱠᱷᱚᱡ ᱜᱮ ᱟᱫᱚ ᱢᱚᱡᱽ ᱛᱮᱜᱮ ᱵᱚᱱ ᱢᱟᱱᱟᱣ ᱟᱹᱜᱩᱭᱮᱫᱟ ᱟᱫᱚ ᱱᱚᱜᱼᱚᱸᱭ ᱮᱴᱟᱜ ᱡᱟᱹᱛᱟᱜ ᱫᱚ ᱮᱱᱛᱮᱜ ᱞᱟᱹᱴᱩ ᱢᱮᱱ ᱛᱮᱫᱚ ᱢᱮᱱᱚᱜᱚᱜ ᱠᱟᱱᱟ ᱱᱚᱜᱼᱚᱸᱭ ᱟᱵᱚᱣᱟᱜ ᱵᱟᱦᱟ ᱥᱚᱨᱦᱟᱭ ᱡᱮᱵᱚᱱ ᱢᱟᱱ ᱢᱟᱱᱚᱛ ᱟᱹᱜᱩᱭᱮᱜᱼᱟ ᱱᱚᱣᱟ ᱜᱮ ᱞᱟᱹᱴᱩ ᱛᱮᱫᱚ ᱵᱟᱵᱚᱱ ᱵᱟᱯᱞᱟ ᱵᱤᱦᱟᱹ ᱥᱮ ᱱᱚᱜᱼᱚᱸᱭ ᱮᱴᱟᱜ ᱡᱟᱹᱛᱤᱭᱟᱜ ᱫᱚ ᱤᱭᱟᱹ ᱡᱮᱢᱚᱱ ᱫᱤᱵᱤ ᱠᱟᱹᱞᱤ ᱠᱚᱢᱟ ᱱᱩᱠᱩ ᱠᱚᱣᱟᱜ ᱫᱚ ᱮᱱᱛᱮᱜ ᱟᱞᱟᱫᱟ ᱜᱮᱭᱟ ᱛᱚ ᱱᱩᱠᱩ ᱠᱚᱫᱚ ᱟᱨ ᱦᱚᱲᱟᱜ ᱵᱷᱤᱛᱨᱤ ᱨᱮᱭᱟᱜ ᱫᱚ ᱱᱚᱜᱼᱚᱸᱭ ᱫᱟᱸᱥᱟᱭ ᱠᱚᱦᱚᱸ ᱛᱚ ᱟᱹᱰᱤ ᱢᱟᱨᱟᱝ ᱤᱭᱟᱹ ᱠᱟᱱᱟ ᱨᱟᱹᱥᱠᱟᱹ ᱡᱤᱱᱤᱥ ᱠᱟᱱᱟ ᱦᱚᱲᱟᱜ ᱫᱚ ᱟᱫᱚ ᱱᱚᱜᱼᱚᱸᱭ ᱱᱚᱝᱠᱟ ᱛᱮᱜᱮ ᱨᱟᱹᱥᱠᱟᱹ ᱠᱟᱛᱮ ᱫᱤᱱ ᱠᱚᱢᱟ ᱮᱱᱛᱮᱜ ᱪᱟᱞᱟᱜ ᱠᱟᱱᱟ ᱟᱫᱚ